ᱟᱞᱮ ᱫᱚ ᱦᱩᱲᱩ ᱜᱮ ᱰᱷᱮᱨ ᱫᱚᱞᱮ ᱞᱟᱜᱟᱣᱟ ᱚᱱᱟᱨᱮᱜᱮ ᱰᱷᱮᱨ ᱵᱟᱲᱛᱤ ᱞᱟᱵᱷ ᱫᱚ ᱧᱟᱢᱚᱜᱼᱟ ᱦᱩᱲᱩ ᱪᱟᱥ ᱨᱮᱜᱮ ᱵᱟᱨ ᱫᱷᱟᱣ ᱠᱟᱛᱮᱜ ᱦᱩᱲᱩ ᱞᱮ ᱪᱟᱥᱟ ᱢᱤᱜᱫᱷᱟᱣ ᱫᱚ ᱵᱚᱨᱥᱟ ᱨᱮ ᱟᱨ ᱢᱤᱜᱫᱷᱟᱣ ᱫᱚ ᱠᱷᱚᱨᱟ ᱨᱮ ᱠᱷᱚᱨᱟ ᱨᱮᱜᱮ ᱡᱚᱛᱚ ᱠᱷᱚᱡ ᱵᱷᱜᱤ ᱞᱟᱵᱷ ᱫᱚ ᱧᱟᱢᱚᱜᱼᱟ ᱦᱩᱲᱩ ᱪᱟᱥ ᱨᱮ ᱡᱩᱫᱤ ᱛᱤᱡᱩ ᱠᱚ ᱵᱟᱠᱚ ᱡᱚᱢ ᱠᱟᱜ ᱠᱷᱟᱡ ᱫᱚ ᱵᱷᱟᱜᱮ ᱜᱮ ᱨᱟᱠᱟᱵ ᱫᱟᱲᱮᱭᱟᱜᱼᱟ